ᱦᱚᱨᱚᱜ ᱵᱟᱸᱫᱮ ᱳᱭ ᱱᱤᱛᱳᱜ ᱫᱚ ᱫᱷᱩᱛᱤ ᱟᱨ ᱯᱟᱹᱧᱪᱤ ᱜᱮ ᱱᱤᱛᱳᱜ ᱫᱚ ᱚᱱᱟᱠᱤᱱ ᱜᱮ ᱫᱷᱩᱛᱤ ᱟᱨ ᱯᱟᱹᱧᱪᱤ ᱠᱚ ᱦᱳᱭ ᱱᱤᱛᱳᱜ ᱫᱚ ᱟᱨᱚ ᱱᱟᱣᱟ ᱱᱟᱜ ᱩᱰᱩᱠ ᱟᱠᱟᱱᱟ ᱛᱚ ᱯᱟᱹᱧᱪᱤ ᱫᱷᱩᱛᱤ ᱯᱟᱹᱧᱪᱤ ᱥᱟᱹᱲᱤ ᱦᱳᱭ ᱪᱟᱞᱟᱜ ᱜᱮᱭᱟ ᱟᱨᱛᱚ ᱵᱤᱥᱤᱨ ᱵᱷᱟᱜᱽ ᱵᱟᱯᱞᱟ ᱵᱤᱦᱟᱹ ᱠᱚᱫᱚ ᱡᱮᱢᱚᱱ ᱥᱟᱥᱟᱝ ᱥᱟᱹᱲᱤ ᱠᱚ ᱵᱟᱸᱫᱮ ᱜᱮᱭᱟ ᱯᱟᱹᱧᱪᱤ ᱫᱷᱩᱛᱤ ᱠᱚᱦᱚᱸ ᱪᱟᱞᱟᱜ ᱜᱮᱭᱟ ᱱᱤᱛᱳᱜ ᱫᱚ ᱚᱱᱟ ᱜᱮᱛᱚ ᱦᱮᱡ ᱠᱟᱱᱟ

ᱥᱮᱢ ᱠᱟᱥᱴᱚᱢ ᱡᱮᱢᱚᱱ ᱵᱷᱟᱸᱰᱟᱱ ᱠᱚᱨᱮ ᱫᱚ ᱥᱟᱫᱟᱱᱟᱜ ᱜᱮᱠᱚ ᱦᱚᱨᱚᱜᱟ ᱵᱷᱟᱸᱰᱟᱱ ᱨᱮᱫᱚ ᱟᱨ ᱵᱟᱯᱞᱟ ᱵᱤᱦᱟᱹ ᱛᱟᱯᱚᱨ ᱱᱚᱛᱮ ᱪᱷᱟᱹᱴᱭᱟᱹᱨ ᱛᱟᱢ ᱱᱚᱛᱮ ᱪᱮᱫ ᱠᱚ ᱱᱚᱛᱮ ᱵᱟᱦᱟ ᱛᱟᱢ ᱥᱚᱨᱦᱟᱭ ᱛᱟᱢ ᱟᱨ ᱥᱚᱦᱚᱨᱟᱭ ᱨᱮᱫᱚ ᱡᱚᱠᱷᱚᱱ ᱰᱟᱝᱨᱤ ᱠᱚ ᱠᱷᱩᱱᱴᱟᱹᱣ ᱠᱚᱜᱮᱭᱟ ᱥᱮ ᱵᱟᱦᱚᱨᱮ ᱨᱮ ᱡᱚᱠᱷᱚᱡ ᱠᱚ ᱚᱰᱚᱠ ᱠᱚᱣᱟ ᱠᱷᱩᱱᱴᱤ ᱨᱮᱠᱚ ᱛᱚᱞ ᱠᱚᱣᱟ ᱩᱱᱫᱚ ᱱᱟᱣᱟᱱᱟᱜ ᱜᱮ ᱱᱟᱣᱟ ᱱᱟᱜ ᱥᱟᱥᱟᱝ ᱥᱟᱥᱟᱝ ᱥᱟᱹᱲᱤ ᱟᱨ ᱵᱟᱝᱠᱷᱟᱱ ᱟᱞᱛᱟ ᱯᱟᱹᱲᱞᱟᱹᱠ ᱵᱟᱝ ᱩᱱ ᱥᱚᱢᱚᱭ ᱫᱚ ᱱᱟᱣᱟᱱᱟᱜ ᱜᱮ

ᱦᱳᱭ ᱱᱤᱛᱳᱜ ᱫᱚ ᱚᱱᱟᱫᱚ ᱪᱚᱞᱛᱤ ᱨᱮ ᱢᱮᱱᱟᱜ ᱛᱮ ᱟᱫᱚ ᱱᱤᱛᱳᱜ ᱫᱚ ᱦᱟᱸᱜ ᱚᱱᱟ ᱜᱮ ᱯᱟᱹᱦᱤᱞ ᱥᱮᱱ ᱫᱚ ᱵᱟᱝ ᱛᱟᱦᱮᱸᱞᱮᱱᱟ ᱯᱟᱦᱤᱞ ᱥᱮᱱ ᱫᱚ ᱱᱟᱣᱟᱱᱟᱜ ᱞᱩᱜᱽᱲᱤᱡ ᱠᱷᱟᱱ ᱜᱮ ᱵᱤᱥᱤᱨ ᱵᱷᱟᱜᱽ ᱥᱟᱥᱟᱝ ᱥᱟᱥᱟᱝ ᱦᱳᱭ ᱦᱮᱸ

ᱦᱮᱸ ᱛᱚ ᱴᱷᱤᱠ ᱜᱮᱭᱟ ᱛᱚᱵᱮ